ᱯᱤᱴᱷᱟᱹ ᱮᱠ ᱱᱚᱢᱵᱚᱨ ᱰᱚᱢᱵᱩᱜ ᱫᱚ ᱵᱟᱨ ᱱᱚᱢᱵᱚᱨ ᱜᱩᱲ ᱯᱤᱴᱷᱟᱹ ᱯᱮ ᱱᱚᱢᱵᱚᱨ ᱥᱩᱱᱩᱢ ᱜᱷᱩᱲ ᱯᱤᱴᱷᱟᱹ ᱟᱨ ᱡᱤᱞ ᱥᱩᱲᱟᱹ ᱯᱩᱱᱭᱟᱹ ᱟᱨ

ᱡᱤᱞ ᱩᱛᱩ ᱢᱚᱲᱮ ᱜᱚᱴᱮᱱ